ᱤᱧᱟᱹᱜ ᱧᱩᱛᱩᱢ ᱫᱚ ᱵᱟᱹᱯᱤ ᱵᱟᱥᱠᱮ ᱟᱛᱳ ᱠᱩᱞᱰᱤᱦᱟ ᱵᱞᱚᱠ ᱟᱣᱩᱥᱜᱨᱟᱢ ᱴᱩ ᱡᱮᱞᱟ ᱯᱩᱨᱵᱚ ᱵᱚᱨᱫᱷᱚᱢᱟᱱ ᱟᱞᱮ ᱱᱚᱣᱟ ᱮᱞᱟᱠᱟᱨᱮ ᱢᱤᱫ ᱵᱟᱨ ᱨᱟᱡᱽᱼᱟᱹᱨᱤ ᱠᱟᱹᱢᱭᱟᱹ ᱠᱚᱣᱟᱜ ᱧᱩᱛᱩᱢ ᱫᱚ ᱚᱨᱩᱯ ᱵᱤᱫᱽᱫᱟ ᱨᱟᱢᱠᱨᱤᱥᱱᱚ ᱜᱷᱳᱥ ᱢᱚᱡᱽᱱᱩ ᱢᱚᱞᱞᱤᱠ ᱮᱢᱟᱱ ᱮᱢᱟᱱ ᱱᱩᱠᱩ ᱫᱚ ᱟᱞᱮ ᱱᱚᱣᱟ ᱮᱞᱟᱠᱟᱨᱮ ᱫᱟᱜ ᱡᱟᱹᱯᱩᱫ ᱫᱤᱱᱨᱮ ᱟᱹᱰᱤ ᱜᱚᱲᱚ ᱠᱚ ᱮᱢᱟᱜ ᱠᱟᱜ ᱞᱮᱭᱟ ᱪᱮᱫ ᱞᱮᱠᱟ ᱡᱟᱦᱟᱸᱭᱟᱜ ᱚᱲᱟᱜ ᱨᱮ ᱫᱟᱜ ᱡᱚᱨᱚᱜ ᱠᱟᱱᱟ ᱩᱱᱠᱩ ᱠᱚᱫᱚ ᱢᱤᱫ ᱢᱤᱫᱴᱟᱝ ᱛᱤᱨᱯᱳᱞ ᱠᱚ ᱮᱢ ᱟᱠᱟᱫ ᱠᱚᱣᱟ ᱟᱨ ᱫᱟᱜ ᱠᱚᱨᱮᱱᱟᱜ ᱟᱱᱟᱴ ᱦᱚᱸ ᱵᱷᱟᱜᱮ ᱠᱚ ᱥᱚᱞᱦᱮ ᱟᱠᱟᱫ ᱞᱮᱭᱟ ᱱᱚᱝᱠᱟᱱᱟᱜ ᱟᱨᱦᱚᱸ ᱟᱭᱢᱟ ᱜᱟᱱ ᱠᱟᱹᱢᱤ ᱠᱚ ᱠᱚᱨᱟᱣ ᱟᱠᱟᱫᱟ